ᱚᱯᱩᱥᱴᱤ ᱫᱚ ᱢᱤᱫᱴᱟᱝ ᱡᱚᱢ ᱧᱩ ᱡᱚᱢ ᱧᱩ ᱪᱮᱛᱟᱱ ᱨᱮ ᱟᱹᱰᱤᱜᱟᱱᱮ ᱱᱤᱨᱵᱷᱚᱨᱟ ᱡᱷᱚᱛᱚ ᱞᱮᱠᱟᱱᱟᱜ ᱡᱚᱢ ᱞᱮ ᱮᱱᱟᱝ ᱠᱷᱟᱹᱞᱤ ᱫᱟᱠᱟ ᱥᱩᱢᱩᱝ ᱡᱚᱢ ᱞᱮᱠᱷᱟᱱ ᱵᱟᱝ ᱜᱟᱱᱚᱜᱼᱟ ᱡᱤᱞ ᱦᱟᱹᱠᱩ ᱯᱚᱱᱤᱯᱚᱨᱤᱵᱟ ᱡᱚ ᱡᱤᱱᱤᱥ ᱟᱨ ᱯᱷᱲᱚ ᱨᱚᱥᱚ ᱠᱚᱦᱚᱸ ᱧᱩ ᱞᱮ ᱮᱱᱟᱝ ᱚᱯᱩᱥᱴᱤ ᱫᱚ ᱚᱱᱟ ᱯᱷᱚᱲᱚ ᱡᱤᱱᱤᱥ ᱠᱚᱨᱮ ᱩᱛᱩ ᱡᱤᱱᱤᱥ ᱠᱚᱨᱮ ᱫᱟᱠᱟ ᱠᱚᱨᱮ ᱨᱩᱴᱤ ᱠᱚᱨᱮ ᱟᱨ ᱦᱮᱲᱮᱢᱟᱜ ᱡᱤᱱᱤᱥ ᱠᱚᱨᱮ ᱠᱷᱚᱱᱟᱜ ᱜᱮ ᱧᱟᱢᱚᱜᱼᱟ ᱚᱱᱟ ᱵᱚᱱ ᱵᱟᱵᱚᱱ ᱡᱚᱢ ᱞᱮᱠᱷᱟᱱ ᱯᱩᱥᱴᱤ ᱛᱟᱵᱚᱱ ᱠᱚᱢᱚᱜᱼᱟ ᱚᱯᱩᱥᱴᱤᱜᱼᱟ ᱵᱚᱱ ᱟᱨ ᱱᱚᱜᱼᱚ ᱱᱚᱣᱟ ᱡᱤᱱᱤᱥ ᱠᱚᱵᱚᱱ ᱡᱚᱢ ᱧᱩ ᱞᱮᱠᱷᱟᱱ ᱟᱵᱚ ᱟᱵᱚᱣᱟᱜ ᱦᱚᱲᱢᱚᱨᱮ ᱫᱟᱲᱮ ᱦᱤᱡᱩᱜᱼᱟ ᱢᱟᱭᱟᱝ ᱵᱟᱲᱦᱟᱜᱼᱟ ᱵᱩᱫᱽᱫᱷᱤ ᱰᱷᱮᱨᱚᱜᱼᱟ ᱚᱱᱟᱛᱮ ᱚᱲᱟᱜ ᱨᱮᱱ ᱡᱷᱚᱛᱚ ᱦᱚᱲᱜᱮ ᱦᱚᱱ ᱜᱟᱬᱟ ᱵᱟᱝᱢᱟ ᱮᱸᱜᱟᱛ ᱟᱯᱟᱛ ᱮᱨᱟ ᱩᱨᱩ ᱡᱷᱚᱛᱚ ᱠᱚᱜᱮ ᱡᱷᱚᱛᱚᱣᱟᱜ ᱡᱤᱱᱤᱥ ᱯᱷᱟᱨᱪᱟ ᱯᱷᱟᱨᱪᱤ ᱛᱟᱦᱮᱸ ᱠᱟᱛᱮᱫ ᱡᱤᱱᱤᱥ ᱠᱚᱦᱚᱸ ᱯᱷᱟᱨᱪᱟ ᱯᱷᱟᱨᱪᱤ ᱟᱹᱨᱩᱵ ᱠᱟᱛᱮᱫ ᱡᱚᱢᱟᱵᱚᱱ ᱧᱩᱭᱟᱵᱚᱱ ᱛᱚᱵᱮ ᱮᱱᱟᱝᱜᱮ ᱚᱱᱟ ᱚᱯᱩᱥᱴᱤ ᱠᱚᱨᱮ ᱠᱷᱚᱱᱟᱜ ᱟᱵᱚ ᱥᱟᱦᱟᱨᱮ ᱵᱚᱱ ᱛᱟᱦᱮᱱᱟ ᱟᱨ ᱚᱯᱩᱥᱴᱤ ᱞᱮᱱᱠᱷᱟᱱ ᱟᱹᱰᱤ ᱞᱮᱠᱟᱱ ᱟᱡᱟᱨ ᱵᱮᱢᱟᱨ ᱦᱤᱡᱩᱜᱼᱟ ᱦᱚᱲᱢᱚ ᱨᱮ ᱟᱹᱰᱤ ᱜᱟᱱ ᱵᱮᱢᱟᱨ ᱟᱨᱡᱟᱜᱼᱟ ᱚᱱᱟ ᱠᱷᱟᱹᱛᱤᱨ ᱩᱛᱩ ᱫᱟᱠᱟ ᱦᱚᱸ ᱴᱷᱤᱠᱟᱜ ᱵᱚᱱ ᱡᱚᱢ ᱧᱩᱞᱮ ᱮᱱᱟᱝ ᱟᱵᱚ ᱦᱚᱲᱢᱚ ᱵᱷᱟᱹᱜᱤ ᱛᱟᱦᱮᱱᱟ